ᱦᱮᱸ ᱦᱮᱞᱳ ᱦᱮᱸ ᱚᱠᱚᱭ ᱵᱮᱞ ᱞᱟᱹᱭ ᱮᱫᱟ ᱞᱟᱹᱭ ᱵᱮᱱ ᱟᱪᱪᱷᱟ ᱪᱮᱫ ᱵᱮᱱ ᱦᱮᱸ ᱦᱮᱸ ᱟᱞᱤᱧ ᱨᱤᱯᱳᱴᱟᱨ ᱠᱷᱚᱡ ᱞᱤᱧ ᱞᱟᱹᱭ ᱮᱫᱟ ᱦᱮᱸ ᱦᱮᱸ ᱵᱟᱠᱡᱩᱞᱩ ᱯᱚᱛᱨᱤᱠᱟ ᱨᱮᱞᱮ ᱠᱟᱢᱤᱭᱟ ᱦᱮᱸ ᱵᱷᱩᱢᱤᱠᱟ ᱱᱚᱣᱟ ᱵᱟᱠᱡᱩᱞᱩ ᱯᱚᱛᱨᱤᱠᱟ ᱫᱚ ᱟᱹᱰᱤ ᱢᱟᱨᱟᱝ ᱜᱮᱭᱟ ᱡᱮ ᱱᱚᱝᱠᱟ ᱱᱚᱣᱟ ᱥᱚᱢᱟᱡ ᱨᱮᱭᱟᱜ ᱵᱤᱵᱷᱤᱱᱱᱚ ᱡᱟᱭᱜᱟ ᱨᱮᱭᱟᱜ ᱜᱷᱚᱴᱚᱱᱟ ᱠᱚ ᱱᱚᱣᱟ ᱯᱚᱛᱨᱤᱠᱟ ᱨᱮ ᱚᱞᱚᱜᱼᱟ ᱡᱮᱢᱚᱱ ᱱᱚᱝᱠᱟ ᱱᱤᱨᱫᱤᱥᱴᱚ ᱠᱳᱱᱳ ᱢᱤᱫᱴᱮᱡ ᱵᱤᱥᱚᱭ ᱤᱫᱤ ᱠᱟᱛᱮ ᱦᱚᱸ ᱱᱚᱣᱟ ᱯᱚᱛᱨᱤᱠᱟ ᱨᱮᱫᱚ ᱚᱞᱚᱜ ᱜᱮᱭᱟ ᱡᱟᱦᱟᱸ ᱫᱚ ᱚᱞ ᱠᱟᱛᱮ ᱫᱤᱥᱚᱢ ᱨᱮᱱ ᱦᱚᱲ ᱠᱚ ᱵᱟᱰᱟᱭ ᱫᱟᱲᱮᱭᱟᱜ ᱠᱟᱱᱟ ᱡᱮ ᱱᱚᱣᱟ ᱡᱟᱦᱟᱸᱱᱟᱜ ᱱᱤᱭᱮ ᱜᱮ ᱢᱤᱫᱴᱮᱡ ᱜᱚᱞᱯᱚ ᱚᱞᱚᱜ ᱠᱟᱱᱟ ᱥᱮ ᱠᱚᱵᱤᱛᱟ ᱚᱞᱚᱜ ᱠᱟᱱᱟ ᱥᱮ ᱚᱱᱟ ᱫᱚ ᱚᱱᱟ ᱥᱟᱶᱦᱮᱫ ᱤᱫᱤ ᱠᱟᱛᱮ ᱡᱟᱦᱟᱸ ᱫᱚ ᱡᱟᱦᱟᱸ ᱰᱤᱥᱠᱳᱵᱷᱟᱨ ᱦᱚᱲ ᱠᱚ ᱵᱟᱲᱟᱭ ᱧᱟᱢᱮᱫᱟ ᱥᱮ ᱛᱮᱦᱮᱧᱟᱜ ᱛᱚᱛᱷᱚ ᱚᱞ ᱛᱟᱦᱮᱸᱱ ᱠᱟᱱᱟ ᱚᱱᱠᱟ ᱞᱮᱠᱟᱛᱮ ᱛᱟᱭᱚᱢ ᱫᱟᱨᱟᱢ ᱚᱱᱠᱟ ᱟᱵᱚ ᱨᱮᱱ ᱯᱚᱼᱯᱚᱝᱲᱟ ᱠᱚ ᱦᱮᱸ ᱯᱟᱹᱴᱷᱩᱣᱟᱹ ᱠᱚ ᱱᱩᱠᱩ ᱠᱚ ᱱᱚᱣᱟ ᱠᱷᱚᱡ ᱠᱚ ᱧᱟᱢ ᱫᱟᱲᱮᱭᱟᱜ ᱠᱟᱱᱟ ᱱᱤᱭᱟᱹ ᱠᱚ ᱮᱱᱮᱢ ᱫᱚ ᱢᱮᱱᱟᱜ ᱛᱟᱭᱟ ᱟᱹᱰᱤ ᱜᱮ ᱦᱩᱸ ᱦᱩᱸ ᱦᱩᱸ ᱦᱮᱸ ᱦᱮᱸ ᱦᱮᱸ ᱱᱚᱣᱟ ᱠᱩᱡ ᱦᱚᱸ ᱚᱞᱚᱜ ᱜᱮᱭᱟ ᱟᱵᱚᱣᱟᱜ ᱱᱚᱣᱟ ᱡᱮᱢᱚᱱ ᱪᱤᱠᱤ ᱦᱤᱸᱥ ᱱᱚᱣᱟ ᱱᱚᱣᱟ ᱪᱤᱠᱤ ᱦᱚᱸ ᱱᱚᱝᱠᱟ ᱯᱟᱥᱱᱟᱜ ᱜᱮᱭᱟ ᱱᱚᱣᱟᱨᱮ ᱯᱨᱚᱛᱛᱮᱠᱴᱤ ᱱᱚᱣᱟ ᱫᱚ ᱢᱤᱫᱴᱮᱡ ᱮᱸᱜ ᱰᱮᱞᱤ ᱫᱚ ᱵᱟᱝ ᱩᱰᱩᱝᱚᱜᱼᱟ ᱛᱚ ᱟᱫᱚ ᱢᱟᱱᱛᱷᱞᱤ ᱯᱚᱛᱨᱤᱠᱟ ᱱᱚᱝᱠᱟ ᱢᱟᱱᱛᱷᱞᱤ ᱯᱚᱛᱨᱤᱠᱟ ᱢᱟᱱᱛᱷ ᱨᱮ ᱢᱤᱫ ᱢᱟᱥ ᱯᱚᱨᱮ ᱱᱚᱝᱠᱟ ᱮᱸᱜ ᱠᱤᱪᱷᱩ ᱠᱤᱪᱷᱩ ᱟᱵᱚᱣᱟᱜ ᱡᱟᱦᱟᱸᱫᱚ ᱢᱟᱱᱮ ᱞᱮᱴᱟᱨ ᱢᱮᱱᱟᱜ ᱪᱤᱠᱤ ᱚᱱᱟ ᱯᱟᱥᱱᱟᱜ ᱜᱮᱭᱟ ᱛᱟᱨᱯᱚᱨᱮ ᱱᱚᱣᱟ ᱵᱤᱵᱷᱤᱱᱱᱚ ᱡᱟᱭᱜᱟ ᱨᱮᱭᱟᱜ ᱚᱞᱚᱜ ᱯᱟᱲᱦᱟᱜ ᱤᱫᱤ ᱠᱟᱛᱮ ᱮᱸᱜ ᱱᱚᱣᱟ ᱮᱰᱵᱷᱮᱴᱟᱡ ᱠᱚᱦᱚᱸ ᱡᱮᱢᱚᱱ ᱛᱟᱦᱮᱸᱱᱟ ᱥᱮ ᱚᱞᱚᱜ ᱯᱟᱲᱦᱟᱜ ᱨᱮᱭᱟᱜ ᱮᱸᱜ ᱪᱮᱫ ᱜᱩᱨᱩᱛᱛᱚ ᱚᱱᱟ ᱦᱚᱸ ᱟᱵᱚ ᱨᱮᱱ ᱱᱚᱝᱠᱟᱱ ᱡᱟᱦᱟᱸᱭ ᱠᱚ ᱚᱞᱚᱜ ᱠᱚ ᱢᱮᱱᱟᱜ ᱠᱚᱣᱟ ᱚᱱᱚᱞᱤᱭᱟᱹ ᱱᱩᱠᱩᱣᱟᱜ ᱚᱞ ᱱᱚᱣᱟ ᱱᱚᱣᱟ ᱯᱚᱛᱨᱤᱠᱟ ᱢᱟᱨᱯᱷᱚᱛ ᱛᱮ ᱯᱟᱥᱱᱟᱜ ᱠᱟᱱᱟ ᱡᱟᱦᱟᱸ ᱫᱚ ᱟᱨᱚ ᱰᱷᱮᱨ ᱦᱚᱲ ᱠᱚ ᱵᱟᱲᱟᱭ ᱤᱫᱤᱭᱟᱜ ᱵᱟᱲᱟᱭ ᱧᱟᱢ ᱮᱫᱟ ᱡᱮ ᱱᱚᱣᱟ ᱚᱞᱚᱜ ᱯᱟᱲᱦᱟᱜ ᱨᱮᱭᱟᱜ ᱛᱤᱱᱟᱹᱜ ᱢᱟᱨᱟᱝ ᱜᱩᱨᱩᱛᱛᱚ ᱥᱮ ᱚᱞᱚᱜ ᱯᱟᱲᱦᱟᱜ ᱥᱮᱬᱟ ᱞᱮᱠᱷᱟᱡ ᱪᱮᱫ ᱵᱚᱞᱮ ᱤᱭᱟᱹ ᱦᱩᱭ ᱫᱟᱲᱮᱭᱟᱜᱼᱟ ᱱᱚᱣᱟ ᱨᱮᱭᱟᱜ ᱥᱩᱯᱷᱚᱞ ᱪᱮᱫ ᱦᱩᱭ ᱫᱟᱲᱮᱭᱟᱜᱼᱟ ᱢᱤᱫᱴᱮᱡ ᱦᱚᱲ ᱦᱮᱸ ᱞᱟᱹᱭ ᱵᱮᱱ ᱟᱪᱪᱷᱟ ᱟᱪᱪᱷᱟ ᱦᱮᱸ ᱦᱮᱸ ᱜᱟᱱᱚᱜ ᱜᱮᱭᱟ ᱚᱱᱟ ᱠᱚ ᱜᱟᱱᱚᱜ ᱜᱮᱭᱟ ᱚᱱᱠᱟ ᱮᱰᱵᱷᱮᱴᱟᱪ ᱠᱚ ᱮᱸᱜ ᱜᱟᱱᱚᱜ ᱜᱮᱭᱟ ᱱᱚᱣᱟ ᱠᱚᱫᱚ ᱟᱫᱚ ᱵᱤᱵᱷᱤᱱᱱᱚ ᱡᱟᱭᱜᱟ ᱨᱮ ᱮᱸᱜ ᱡᱟᱦᱟᱸ ᱠᱚ ᱵᱷᱚᱨᱛᱤ ᱥᱚᱝᱠᱨᱟᱱᱛᱚ ᱮᱰᱵᱷᱮᱴᱟᱡ ᱦᱚᱸ ᱛᱟᱦᱮᱸᱱ ᱜᱮᱭᱟ ᱥᱚ ᱪᱟᱠᱨᱤ ᱥᱚᱝᱠᱨᱟᱱᱛᱚ ᱮᱰᱵᱷᱮᱴᱟᱡ ᱦᱚᱸ ᱛᱟᱦᱮᱸᱱ ᱜᱮᱭᱟ ᱟᱫᱚ ᱡᱮᱦᱮᱛᱩ ᱢᱟᱥᱤᱠ ᱯᱚᱛᱨᱤᱠᱟ ᱠᱟᱱᱟ ᱱᱚᱣᱟ ᱫᱚ ᱢᱟᱱᱛᱷᱞᱤ ᱦᱩᱭᱩᱜᱼᱟ ᱟᱫᱚ ᱚᱱᱟᱛᱮ ᱮᱸᱜ ᱱᱚᱣᱟ ᱫᱚ ᱵᱚᱞᱮ ᱰᱮᱞᱤ ᱡᱟᱦᱟᱸᱠᱚ ᱱᱚᱝᱠᱟ ᱯᱚᱱᱨᱚ ᱫᱤᱱ ᱫᱚᱥ ᱫᱤᱱ ᱚᱱᱛᱚᱨ ᱨᱮ ᱡᱟᱦᱟᱸ ᱥᱩᱨ ᱮᱸᱜ ᱰᱮᱴ ᱛᱟᱦᱮᱸᱱᱟ ᱚᱱᱟ ᱠᱚᱫᱚ ᱪᱷᱟᱯᱟᱭ ᱜᱮᱭᱟᱞᱮ ᱟᱫᱚ ᱦᱳᱭᱛᱳ ᱚᱱᱟ ᱠᱚ ᱴᱷᱤᱠᱼᱴᱷᱟᱠ ᱥᱚᱢᱚᱭ ᱨᱮ ᱦᱚᱲ ᱠᱚ ᱵᱟᱠᱚ ᱧᱟᱢ ᱞᱮᱠᱷᱟᱡ ᱚᱱᱟ ᱠᱚ ᱚᱱᱟ ᱠᱚᱫᱚ ᱥᱚᱝᱜᱮᱼᱥᱚᱝᱜᱮ ᱠᱟᱨᱮᱱᱴ ᱠᱷᱚᱵᱚᱨ ᱫᱚ ᱰᱮᱞᱤ ᱰᱮᱞᱤ ᱯᱚᱛᱨᱤᱠᱟ ᱨᱮ ᱡᱮᱢᱚᱱ ᱧᱟᱢᱚᱜᱼᱟ ᱚᱱᱠᱟ ᱫᱚ ᱟᱨ ᱵᱟᱝ ᱧᱟᱢᱚᱜ ᱠᱟᱱᱟ ᱟᱫᱚ ᱚᱱᱟᱛᱮ ᱠᱤᱪᱷᱩ ᱯᱟᱨᱢᱟᱱᱮᱱᱴ ᱵᱷᱩᱨᱛᱤ ᱥᱚᱢᱚᱭ ᱨᱮᱫᱚ ᱮᱰᱵᱮᱴᱟᱡ ᱡᱚᱠᱷᱚᱱ ᱠᱚ ᱟᱲᱟᱜ ᱫᱟ ᱩᱱ ᱥᱚᱢᱚᱭ ᱨᱮᱱᱟᱜ ᱯᱚᱛᱨᱤᱠᱟ ᱨᱮᱫᱚ ᱚᱱᱟ ᱠᱚ ᱪᱷᱟᱯᱟᱜ ᱜᱮᱭᱟ ᱟᱨᱠᱤ ᱪᱷᱟᱯᱟᱭ ᱜᱮᱭᱟᱞᱮ ᱚᱱᱟ ᱠᱚ ᱞᱚᱠᱠᱷᱚ ᱯᱮ ᱫᱚᱦᱚᱭᱟ ᱚᱱᱟ ᱯᱚᱛᱨᱤᱠᱟ ᱦᱟᱛᱟᱣ ᱨᱮᱭᱟᱜ ᱦᱚᱸᱯᱮ ᱠᱩᱨᱩᱢᱩᱴᱩᱭᱟ ᱛᱟᱦᱚᱞᱮ ᱮᱸ ᱚᱱᱟ ᱠᱚ ᱠᱷᱚᱵᱚᱨ ᱫᱚ ᱠᱟᱨᱮᱱᱴᱼᱠᱟᱨᱮᱱᱴ ᱯᱮ ᱧᱟᱢ ᱫᱟᱲᱮᱭᱟᱜᱼᱟ ᱟᱨᱠᱤ ᱦᱮᱸ ᱧᱟᱢᱚᱜ ᱜᱮᱭᱟ ᱡᱚᱛᱚ ᱨᱚᱠᱚᱢ ᱠᱷᱚᱵᱚᱨ ᱜᱮ ᱛᱟᱦᱮᱸᱱᱟ ᱠᱚᱢ ᱵᱮᱥᱤ ᱡᱚᱛᱚ ᱨᱚᱠᱚᱢ ᱜᱮ ᱛᱟᱦᱮᱸᱱᱟ ᱴᱷᱤᱠᱜᱮᱭᱟ ᱛᱟᱞᱦᱮ ᱠᱷᱚᱵᱚᱨ ᱦᱟᱛᱟᱣ ᱛᱟᱵᱚᱱ ᱯᱮ ᱚᱱᱟ ᱯᱚᱛᱨᱤᱠᱟ ᱨᱮᱭᱟᱜ ᱵᱮᱥ